ᱦᱮᱸ ᱨᱩᱜᱤ ᱫᱚ ᱢᱚᱱᱮ ᱦᱚᱭ ᱯᱷᱩᱨᱜᱟᱹ ᱦᱚᱸ ᱵᱟᱝ ᱠᱟᱱᱟᱭ ᱢᱟᱱᱮ ᱢᱮᱱᱟᱜ ᱚᱥᱩᱵᱤᱫᱷᱟ ᱢᱮᱱᱟᱭ ᱜᱮᱭᱟ ᱨᱟᱱ ᱠᱚᱫᱚ ᱨᱟᱱ ᱠᱚᱫᱚ ᱟᱹᱜᱩ ᱠᱟᱛᱮᱫ ᱡᱚᱢ ᱦᱚᱪᱚ ᱦᱩᱭ ᱠᱟᱱᱟ ᱛᱚ ᱟᱨ ᱚᱥᱩᱵᱤᱫᱷᱟ ᱠᱚᱫᱚ ᱵᱟᱝᱜᱮ ᱦᱩᱭ ᱟᱠᱟᱱᱟ ᱧᱮᱞ ᱫᱚ ᱦᱚᱥᱯᱤᱴᱟᱞ ᱠᱚᱨᱮᱦᱚᱸ ᱧᱮᱞ ᱦᱩᱭ ᱟᱠᱟᱱᱟ ᱮᱢᱱᱤ ᱰᱟᱠᱛᱟᱨ ᱴᱷᱮᱱᱦᱚᱸ ᱧᱮᱞ ᱦᱚᱪᱚ ᱦᱩᱭ ᱟᱠᱟᱱᱟ ᱡᱩᱲᱤᱯᱟᱴᱤ ᱦᱚᱸ ᱡᱚᱢ ᱦᱚᱪᱚ ᱦᱩᱭ ᱟᱠᱟᱱᱟ ᱛᱚᱵᱮ ᱱᱤᱛᱚᱜᱦᱚᱸ ᱥᱩᱵᱤᱫᱷᱟ ᱢᱚᱛᱚ ᱫᱚ ᱵᱟᱭ ᱵᱩᱡᱷᱟᱹᱜ ᱠᱟᱱᱟ ᱟᱵᱚ ᱦᱚᱲᱟᱜ ᱫᱚ ᱫᱟᱜ ᱥᱩᱱᱩᱢ ᱦᱚᱸ ᱛᱟᱦᱮᱱ ᱜᱮᱭᱟ ᱛᱚ ᱮᱸ ᱫᱟᱜ ᱥᱩᱱᱩᱢ ᱠᱚᱫᱚ ᱴᱷᱤᱠ ᱢᱚᱛᱚ ᱵᱟᱝ ᱧᱮᱞ ᱦᱚᱪᱚ ᱦᱩᱭ ᱟᱠᱟᱱᱟ ᱦᱮᱸ ᱟᱪᱪᱷᱟ ᱛᱟᱦᱞᱮ ᱦᱮᱸ ᱦᱮᱸ ᱛᱟᱦᱞᱮ ᱦᱮᱸ ᱦᱮᱞᱳ ᱦᱮᱞᱳ ᱚ ᱦᱮᱸ ᱴᱷᱤᱠ ᱟᱪᱷᱮ ᱦᱟᱥᱯᱤᱴᱟᱞ ᱫᱚ ᱟᱪᱪᱷᱟᱞᱮ ᱤᱫᱤᱭᱮ ᱠᱟᱱᱟ ᱦᱮᱸ ᱚᱱᱟ ᱦᱟᱥᱯᱤᱴᱟᱞᱨᱮ ᱧᱮᱞ ᱦᱚᱪᱚᱜ ᱦᱩᱭᱩᱜᱼᱟ ᱦᱮᱸ ᱧᱮᱞ ᱠᱟᱛᱮᱫ ᱚᱸᱰᱮ ᱜᱮᱵᱚᱱ ᱤᱫᱤᱭᱮᱭᱟ ᱛᱟᱦᱞᱮ ᱚᱱᱟ ᱦᱚᱥᱯᱤᱴᱟᱞ ᱨᱮᱜᱮ ᱢᱤᱫᱫᱷᱟᱣ ᱧᱮᱞ ᱦᱚᱪᱚᱜ ᱦᱩᱭᱩᱜᱼᱟ ᱜᱟᱹᱰᱤ ᱫᱚ ᱧᱟᱢ ᱦᱩᱭ ᱟᱠᱟᱱᱟ ᱟᱨ ᱪᱮᱫ ᱪᱮᱫ ᱨᱟᱱ ᱠᱚ ᱡᱚᱢ ᱦᱚᱪᱚ ᱦᱩᱭ ᱟᱠᱟᱱᱟ ᱚᱱᱟ ᱯᱨᱮᱥᱠᱨᱤᱯᱥᱚᱱ ᱠᱚ ᱡᱚᱛᱚ ᱜᱮ ᱢᱮᱱᱟᱜᱼᱟ ᱚᱱᱟ ᱠᱚᱫᱚᱞᱮ ᱤᱫᱤ ᱛᱟᱨᱟᱭᱮᱫᱟ ᱦᱮᱸ ᱚ ᱛᱟᱦᱞᱮ ᱚᱱᱟ ᱨᱟᱭᱯᱩᱨ ᱫᱷᱟᱨᱮ ᱛᱮᱞᱮ ᱟᱹᱪᱩᱨᱚᱜ ᱠᱟᱱᱟ ᱦᱮᱸ ᱟᱹᱪᱩᱨ ᱠᱟᱛᱮᱫ ᱢᱚᱴᱜᱚᱫᱟ ᱥᱮᱫ ᱛᱮᱞᱮ ᱟᱹᱪᱩᱨᱚᱜᱼᱟ ᱨᱩᱜᱤ ᱫᱚ ᱵᱷᱟᱜᱮ ᱵᱟᱭ ᱡᱚᱢ ᱫᱟᱲᱮᱭᱟᱜ ᱠᱟᱱᱟ ᱢᱟᱡᱷᱮ ᱢᱟᱡᱷᱮ ᱵᱚᱢᱤᱭᱟ ᱡᱚᱢ ᱠᱷᱟᱱ ᱫᱚ ᱵᱚᱢᱤ ᱦᱩᱭᱩᱜ ᱠᱟᱱ ᱛᱟᱭᱟ ᱦᱮᱸ ᱵᱮᱥᱤ ᱫᱚ ᱚᱱᱟ ᱜᱮᱛᱟᱭ ᱚᱥᱩᱵᱤᱫᱷᱟ ᱫᱚ ᱦᱮᱸ ᱞᱟᱸᱜᱟ ᱟᱠᱟᱱᱟᱭ ᱚᱱᱟᱜᱮ ᱵᱟᱝ ᱧᱮᱞ ᱦᱚᱪᱚ ᱦᱩᱭ ᱟᱠᱟᱱᱟ ᱚᱱᱟᱜᱮ ᱧᱮᱞ ᱦᱚᱪᱚ ᱞᱮᱠᱷᱟᱱ ᱠᱷᱩᱵᱮᱭ ᱜᱮ ᱵᱷᱟᱹᱜᱮ ᱠᱚᱜᱼᱟ ᱦᱮᱸ ᱟᱯᱮ ᱚᱱᱟ ᱫᱷᱟᱨᱮ ᱥᱮᱨᱚᱠᱚᱢ ᱚᱡᱷᱟ ᱯᱟᱹᱛᱤ ᱢᱮᱱᱟᱜ ᱠᱚᱠᱷᱟᱱ ᱫᱚ ᱚᱱᱟ ᱫᱷᱟᱨᱮᱜᱮ ᱠᱟᱹᱴᱤᱡ ᱧᱮᱞ ᱦᱚᱪᱚ ᱞᱮᱠᱷᱟᱱ ᱵᱷᱟᱹᱜᱮ ᱠᱚᱜᱼᱟ ᱚᱱᱛᱮᱨᱮ ᱡᱚᱫᱤ ᱚᱡᱷᱟᱯᱟᱛᱤ ᱢᱮᱱᱟᱜ ᱠᱚᱣᱟ ᱚ ᱦᱮᱸ ᱦᱮᱸ ᱟᱪᱪᱷᱟ ᱵᱟ ᱚᱱᱟ ᱫᱚ ᱵᱟᱝᱞᱮ ᱵᱟᱲᱟᱭᱟ ᱛᱟᱦᱚᱞᱮ ᱪᱮᱫ ᱠᱚ ᱞᱟᱜᱟᱜᱼᱟ ᱦᱮᱸ ᱟᱪᱪᱷᱟ ᱟᱪᱪᱷᱟ ᱦᱮᱸ ᱦᱮᱸ ᱦᱮᱸ ᱦᱮᱸ ᱚᱸᱰᱮᱜᱮ ᱨᱟᱱ ᱫᱚᱭ ᱡᱚᱢ ᱦᱚᱪᱚᱭᱮᱭᱟ ᱟᱪᱪᱷᱟ ᱟᱪᱪᱷᱟ ᱦᱮᱸ ᱦᱮᱸ ᱦᱮ ᱦᱮᱸ ᱟᱵᱚ ᱚᱱᱟ ᱫᱷᱟᱨᱮ ᱫᱚ ᱜᱟᱰᱟ ᱠᱚ ᱢᱮᱱᱟᱜ ᱟᱛᱚ ᱛᱟᱦᱞᱮ ᱯᱮᱲ ᱠᱚ ᱢᱮᱱᱟᱜ ᱠᱚᱣᱟ ᱯᱮᱲᱟ ᱫᱷᱟᱨᱮ ᱨᱮᱜᱮ ᱛᱟᱸᱦᱮᱱ ᱦᱩᱭᱩᱜᱼᱟ ᱛᱟᱦᱚᱞᱮ ᱚᱱᱟ ᱯᱟᱹᱣᱨᱟᱹᱠᱚ ᱦᱮᱸᱫᱮ ᱥᱤᱢ ᱠᱚ ᱠᱟᱹᱴᱤᱡ ᱡᱚᱜᱟᱲ ᱦᱩᱭ ᱞᱮᱱᱜᱮ ᱦᱮᱸ ᱟᱨ ᱡᱚᱫᱤ ᱚᱱᱟ ᱠᱚᱨᱮ ᱠᱚ ᱧᱟᱢᱚᱜ ᱚᱱᱟ ᱟᱪᱪᱷᱟ ᱟᱪᱪᱷᱟ ᱴᱷᱤᱠ ᱟᱪᱷᱮ ᱛᱟᱦᱚᱞᱮ ᱚᱸᱰᱮ ᱜᱮᱵᱚᱱ ᱧᱮᱞ ᱠᱚᱣᱟ ᱛᱟ ᱦᱩᱭᱮᱱ ᱜᱮᱵᱟᱝ ᱟᱭᱢᱟ ᱠᱚ ᱦᱩᱭᱩᱜᱼᱟ ᱦᱮᱸ ᱦᱮᱸ ᱟᱵᱚ ᱦᱚᱲᱟᱜ ᱫᱚ ᱢᱮᱱᱟᱜ ᱟᱛᱚ ᱦᱮᱸ ᱦᱮᱸ ᱦᱮᱸ ᱟᱪᱪᱷᱟ ᱴᱷᱤᱠ ᱟᱪᱷᱮ ᱛᱟᱦᱞᱮ ᱤᱧᱦᱚᱸ ᱠᱟᱹᱴᱤᱡ ᱵᱟᱡᱟᱨ ᱥᱮᱫ ᱠᱟᱹᱴᱤᱡ ᱪᱟᱞᱟᱣ ᱞᱮᱱᱜᱮ ᱜᱟᱹᱲᱤ ᱠᱟᱹᱴᱤᱡ ᱤᱧ ᱯᱷᱳᱱ ᱟᱠᱚ ᱜᱮ ᱞᱟᱹᱭ ᱟᱠᱚ ᱜᱤᱧ ᱰᱨᱟᱭᱵᱷᱟᱨ ᱥᱟᱶ ᱠᱟᱹᱴᱤᱡ ᱜᱚᱞᱯᱷᱚ ᱦᱩᱭᱩᱜᱼᱟ ᱛᱳ ᱟᱪᱪᱷᱟ ᱴᱷᱤᱠ ᱜᱮᱭᱟ ᱴᱷᱤᱠ ᱜᱮᱭᱟ ᱛᱚᱵᱮ ᱢᱟ ᱫᱚᱦᱚᱭ ᱢᱮ ᱦᱮ